ᱫᱟᱨᱮ ᱯᱟᱞᱟ ᱫᱚ ᱤᱧᱤᱧ ᱛᱟᱦᱮᱱ ᱠᱷᱟᱱ ᱤᱧ ᱜᱤᱧ ᱡᱚᱛᱱᱚᱭᱟ ᱟᱨ ᱡᱩᱫᱤ ᱟᱭᱢᱟ ᱫᱤᱱ ᱵᱟᱦᱨᱮ ᱨᱤᱧ ᱪᱟᱞᱟᱜᱼᱟ ᱮᱸᱰᱮᱠᱷᱟᱱ ᱫᱚ ᱵᱟᱹᱦᱩ ᱟᱭᱳ ᱚᱱᱟ ᱫᱟᱨᱮ ᱯᱟᱞᱟ ᱫᱚᱭ ᱡᱚᱛᱱᱚᱭᱟ ᱢᱮᱱᱠᱷᱟᱱ ᱵᱚᱥᱛᱟ ᱨᱮᱞᱮ ᱫᱚᱦᱚ ᱠᱟᱜᱼᱟ ᱵᱟᱹᱦᱩ ᱟᱭᱳ ᱠᱟᱨᱵᱟᱨᱟ ᱪᱚᱸᱫᱟ ᱵᱟᱥᱟᱝᱼᱟᱭ ᱯᱟᱞᱟᱜ ᱛᱮ ᱡᱩᱫᱤ ᱵᱟᱭ ᱧᱮᱞᱟ ᱛᱮ ᱥᱮ ᱵᱟᱭ ᱡᱚᱛᱱᱚᱭᱟ ᱡᱚᱛᱚ ᱜᱮᱛᱚ ᱠᱚ ᱞᱤᱱᱫᱤᱨ ᱠᱟᱛᱟᱭᱟ ᱚᱱᱟ ᱛᱮ ᱤᱧ ᱵᱟᱹᱧ ᱛᱟᱦᱮᱸ ᱞᱮᱱ ᱠᱷᱟᱱ ᱵᱟᱹᱦᱩ ᱟᱭᱳ ᱜᱮ ᱱᱚᱣᱟ ᱠᱚᱫᱚ ᱠᱟᱹᱢᱤ ᱛᱟᱭ